ᱤᱧ ᱡᱚᱠᱷᱚᱱ ᱠᱟᱹᱴᱤᱡ ᱨᱮ ᱯᱨᱟᱭᱢᱟᱨᱤ ᱥᱠᱩᱞ ᱨᱮᱧ ᱯᱟᱲᱦᱟᱜ ᱠᱟᱱ ᱛᱟᱦᱮᱱ ᱛᱚᱠᱷᱚᱱ ᱟᱹᱰᱤ ᱟᱸᱴ ᱫᱟᱹᱲ ᱨᱮᱭᱟᱜ ᱠᱩᱨᱩᱢᱩᱴᱩ ᱛᱟᱦᱮᱸ ᱠᱟᱱ ᱛᱤᱧᱟᱹ ᱛᱳ ᱠᱟᱹᱴᱤᱡ ᱥᱠᱩᱞ ᱠᱷᱚᱱ ᱨᱟᱠᱟᱵ ᱠᱟᱛᱮᱫ ᱞᱟᱹᱴᱩ ᱥᱠᱩᱞ ᱨᱮᱦᱚᱸ ᱚᱱᱠᱟ ᱜᱮ ᱫᱟᱹᱲ ᱠᱟᱛᱮᱫ ᱤᱧ ᱦᱟᱛᱟᱣ ᱮᱸᱜ ᱛᱟᱦᱮᱱᱟ ᱟᱹᱰᱤ ᱨᱟᱹᱜᱤ ᱜᱤᱧ ᱛᱟᱦᱮᱸ ᱠᱟᱱᱟ ᱚᱱᱟ ᱯᱚᱨ ᱠᱚᱞᱮᱡᱽ ᱨᱤᱧ ᱯᱟᱲᱦᱟᱣ ᱮᱱᱟ ᱠᱚᱞᱮᱡᱽ ᱨᱮ ᱯᱟᱲᱦᱟᱣ ᱯᱟᱲᱦᱟᱣ ᱛᱩᱞᱩᱡ ᱥᱟᱨᱴᱚᱯᱤᱠᱮᱴ ᱠᱚᱧ ᱧᱮᱞ ᱠᱮᱫ ᱛᱤᱧᱟᱹ ᱵᱷᱟᱹᱜᱤ ᱢᱚᱛᱚᱱ ᱢᱮᱱᱟᱜ ᱛᱤᱧᱟᱹ ᱚᱲᱟᱜ ᱨᱮᱱ ᱠᱚ ᱢᱤᱛᱟᱹᱧ ᱠᱟᱱᱟ ᱪᱮᱫ ᱮᱢ ᱪᱤᱠᱟᱹᱭᱟ ᱯᱩᱞᱤᱥ ᱠᱚ ᱥᱮ ᱟᱨᱢᱤ ᱠᱚᱨᱮᱫ ᱚᱱᱟ ᱠᱚᱨᱮᱫ ᱞᱟᱜᱟᱣ ᱢᱮ ᱟᱫᱚ ᱛᱚᱠᱷᱚᱱ ᱤᱧ ᱠᱩᱨᱩᱢᱩᱴᱩ ᱠᱮᱫᱟ ᱛᱚᱵᱮ ᱨᱟᱱᱤᱝ ᱵᱮᱱᱟᱣ ᱦᱩᱭᱩᱜ ᱛᱤᱧᱟᱹ ᱨᱟᱱᱤᱝ ᱵᱮᱱᱟᱣ ᱞᱟᱹᱜᱤᱫ ᱤᱧ ᱢᱤᱫᱴᱮᱱ ᱟᱞᱮ ᱟᱹᱛᱩᱨᱮ ᱴᱟᱹᱰᱤ ᱢᱮᱱᱟᱜ ᱚᱰᱮ ᱫᱟᱹᱲ ᱨᱟᱱᱤᱝ ᱯᱨᱮᱠᱴᱤᱥ ᱯᱨᱮᱠᱴᱤᱥ ᱛᱩᱞᱩᱡ ᱵᱮᱥ ᱵᱟᱝ ᱵᱩᱡᱷᱟᱹᱣ ᱠᱷᱟᱹᱛᱤᱨ ᱤᱧ ᱫᱚ ᱢᱤᱫᱴᱮᱱ ᱨᱳᱰ ᱯᱚᱡᱤᱥᱮᱱᱮᱧ ᱦᱟᱛᱟᱣ ᱠᱮᱫᱟ ᱨᱳᱰ ᱯᱚᱡᱤᱥᱮᱱ ᱦᱟᱛᱟᱣ ᱛᱚᱠᱷᱚᱱ ᱤᱧᱫᱚ ᱟᱞᱮ ᱠᱩᱞᱰᱤᱦᱟ ᱠᱷᱚᱱ ᱢᱟᱱᱠᱚᱲ ᱫᱷᱟᱹᱨᱤᱡ ᱤᱧ ᱪᱟᱞᱟᱜ ᱠᱟᱱ ᱛᱟᱦᱮᱸᱫᱼᱟ ᱚᱱᱟ ᱫᱟᱹᱲ ᱨᱮᱫᱚ ᱤᱧ ᱫᱚ ᱮᱠᱞᱟ ᱜᱤᱧ ᱛᱟᱦᱮᱸ ᱠᱟᱱᱟ ᱚᱠᱚᱭ ᱥᱟᱝ ᱦᱚᱸ ᱵᱟᱹᱧ ᱥᱮᱱᱚᱜ ᱠᱟᱱ ᱛᱟᱦᱮᱸᱫᱼᱟ